ᱟᱞᱮ ᱟᱹᱛᱩ ᱨᱮᱱ ᱛᱤᱨᱞᱟᱹ ᱠᱚᱫᱚ ᱢᱚᱥᱞᱟ ᱵᱟᱠᱷᱨᱟ ᱛᱮᱫᱚ ᱛᱮᱭᱟᱨ ᱛᱚ ᱵᱟᱠᱚ ᱛᱮᱭᱟᱨᱟ ᱛᱚ ᱟᱞᱮ ᱟᱥᱮᱯᱟᱥᱮ ᱨᱮᱜᱮ ᱫᱚᱠᱟᱱ ᱠᱚ ᱢᱮᱱᱟᱜ ᱟᱠᱟᱫᱟ ᱵᱟᱡᱟᱨ ᱠᱚ ᱢᱮᱱᱟᱜ ᱠᱟᱫᱟ ᱚᱰᱮ ᱠᱷᱚᱱᱟᱜ ᱜᱮᱠᱚ ᱠᱤᱨᱤᱧ ᱟ ᱠᱷᱨᱤᱧᱟ